ᱦᱮᱸ ᱱᱮᱛᱟᱨ ᱠᱚᱣᱟᱜ ᱮᱱᱮᱡ ᱥᱮᱨᱮᱧ ᱢᱟ ᱪᱮᱫ ᱦᱚᱸ ᱵᱟᱢ ᱠᱩᱥᱤᱭᱟᱜᱼᱟ ᱥᱮᱫᱟᱭ ᱞᱮᱠᱟᱜᱮ ᱵᱟᱹᱱᱩᱜ ᱟᱹᱱᱤᱡ ᱚᱱᱟ ᱨᱮᱜᱮ ᱥᱮᱫᱟᱭ ᱥᱮᱨᱮᱧ ᱦᱚᱸ ᱯᱟᱞᱮᱱ ᱵᱟᱹᱱᱩᱜ ᱟᱱ ᱜᱮᱭᱟ ᱥᱮᱫᱟᱭ ᱫᱚ ᱩᱱᱟᱹᱜ ᱪᱮᱦᱨᱟ ᱠᱩᱲᱤ ᱠᱚ ᱡᱷᱟᱹᱞᱟᱜ ᱵᱟᱸᱫᱮ ᱠᱟᱛᱮᱫ ᱟᱨ ᱠᱚᱲᱟ ᱠᱚ ᱫᱷᱩᱛᱤ ᱠᱟᱛᱮᱫ ᱢᱮᱛᱟᱢ ᱠᱟᱱᱟ ᱠᱩᱲᱤ ᱦᱚᱸᱠᱚ ᱥᱟᱡᱟᱣ ᱠᱚᱜᱼᱟ ᱫᱚ ᱢᱮᱛᱟᱢ ᱠᱟᱱ ᱵᱟᱹᱡᱩ ᱱᱚᱛᱮ ᱥᱟᱝᱠᱷᱟ ᱱᱚᱛᱮ ᱪᱩᱲ ᱱᱚᱛᱮ ᱢᱩᱫᱟᱹᱢ ᱟᱨ ᱡᱟᱸᱜᱟ ᱨᱮᱦᱚᱸ ᱠᱷᱟᱹᱰᱩᱣᱟᱹ ᱩᱱᱟᱹᱜ ᱪᱮᱦᱨᱟ ᱠᱚ ᱥᱟᱡᱟᱣ ᱠᱚᱜᱼᱟ ᱡᱷᱟᱹᱞᱟᱜᱼᱟ ᱱᱮᱛᱟᱨ ᱫᱚ ᱦᱟᱱᱮ ᱠᱚ ᱯᱟᱡᱚᱠ ᱮᱜᱼᱟ ᱥᱮᱫᱟᱭᱟᱜ ᱥᱟᱡᱟᱣ ᱟᱨ ᱱᱟᱦᱟᱜᱟᱜ ᱥᱟᱡᱟᱣ ᱫᱚ ᱟᱹᱰᱤ ᱛᱚᱯᱷᱟᱛ ᱜᱮᱭᱟ ᱩᱱᱟᱹᱜ ᱢᱚᱡᱽ ᱫᱚ ᱟᱞᱮ ᱫᱚ ᱱᱩᱱᱟᱹᱜ ᱪᱮᱦᱨᱟ ᱜᱮᱞᱮ ᱧᱮᱞ ᱛᱤᱭᱳᱜ ᱞᱮᱜᱼᱟ ᱨᱟᱹᱥᱠᱟᱹ ᱜᱮ ᱮᱱᱮᱡ ᱥᱮᱨᱮᱧ ᱥᱮᱴᱮᱨ ᱜᱚᱫ ᱞᱮᱜᱼᱟ ᱞᱮ ᱟᱨ ᱠᱚᱲᱟ ᱦᱚᱸ ᱥᱮᱱᱰᱳ ᱜᱮᱧᱡᱤ ᱟᱨ ᱠᱟᱸᱪᱟ ᱫᱷᱩᱛᱤ ᱛᱩᱢᱫᱟᱜ ᱴᱟᱢᱟᱠ ᱠᱚ ᱜᱚᱜᱼᱟ ᱠᱷᱟᱹᱞᱤ ᱮᱱᱮᱡ ᱥᱮᱨᱮᱧ ᱟᱢ ᱟᱠᱷᱲᱟᱢ ᱵᱚᱞᱚ ᱟᱠᱟᱱ ᱠᱷᱟᱱ ᱟᱨ ᱩᱰᱩᱠᱚᱜ ᱜᱮ ᱵᱟᱭ ᱥᱟᱱᱟ ᱢᱮᱭᱟ ᱫᱟᱜ ᱛᱮᱛᱟᱝ ᱫᱟᱠᱟ ᱨᱮᱸᱜᱮᱡ ᱡᱚᱛᱚᱣᱟᱜ ᱮᱢ ᱦᱤᱲᱤᱧ ᱠᱟᱜᱼᱟ ᱟᱨ ᱱᱮᱛᱟᱨ ᱢᱟ ᱵᱟᱝᱢᱟ ᱪᱮᱫ ᱦᱚᱸ ᱠᱩᱥᱤ ᱢᱟ ᱵᱟᱢ ᱠᱩᱥᱤᱭᱟᱜ ᱜᱮᱭᱟ ᱟᱫᱚ ᱵᱟᱢ ᱠᱩᱥᱤᱭᱟᱜ ᱨᱮᱦᱚᱸᱢ ᱚᱠᱟ ᱛᱮᱫᱚᱜᱼᱟ ᱧᱮᱞ ᱢᱟ ᱦᱩᱭᱩᱜ ᱜᱮᱭᱟ ᱦᱚᱲ ᱜᱚᱴᱷᱚᱱ ᱪᱟᱞᱟᱜ ᱥᱟᱱᱟᱢ ᱜᱮᱭᱟ ᱱᱟᱦᱟᱠ ᱠᱚᱲᱟ ᱠᱚᱢᱟ ᱠᱚ ᱚᱱᱮ ᱚᱱᱠᱟᱜ ᱠᱟᱱ ᱫᱚ ᱵᱟᱠᱷᱟᱱ ᱫᱚ ᱥᱮᱫᱟᱭ ᱞᱮᱠᱟᱜᱮ ᱵᱟᱹᱵᱩ ᱵᱚᱱ ᱨᱚᱢᱚᱡᱽ ᱞᱮᱠᱷᱟᱱ ᱛᱤᱱᱟᱹᱜ ᱪᱮᱦᱨᱟ ᱵᱩᱡᱷᱟᱹᱜᱼᱟ ᱢᱮᱱ ᱟᱠᱚ ᱛᱩᱢᱫᱟᱜ ᱴᱟᱢᱟᱠ ᱛᱮ ᱮᱱᱮᱡ ᱥᱮᱨᱮᱧ ᱫᱚ ᱫᱮᱵ ᱜᱩᱱ ᱠᱚᱠᱚ ᱟᱬᱜᱚ ᱦᱤᱡᱩᱜᱼᱟ ᱟᱫᱚ ᱵᱟᱝ ᱩᱛᱟᱹᱨᱟᱜ ᱜᱮᱯᱮ ᱵᱟᱝ ᱟᱜ ᱠᱟᱱ ᱫᱚ ᱟᱨ ᱪᱮᱫ ᱮᱢ ᱢᱮᱱᱟ ᱥᱮᱫᱟᱭ ᱦᱚᱲ ᱫᱚ ᱩᱱᱟᱹᱜ ᱱᱤᱨᱚᱲ ᱠᱚ ᱛᱟᱦᱮᱸ ᱠᱟᱱᱟ ᱩᱱᱟᱹᱜ ᱪᱮᱦᱨᱟ ᱠᱚ ᱛᱟᱦᱮᱸ ᱠᱟᱱᱟ ᱠᱩᱲᱤ ᱠᱚ ᱟᱨ ᱵᱟᱝ ᱵᱩᱰᱷᱤ ᱠᱚ ᱜᱤᱫᱽᱨᱟᱹ ᱟᱭᱳ ᱦᱚᱲ ᱠᱚ ᱟᱠᱷᱲᱟ ᱨᱮ ᱠᱷᱟᱹᱴᱞᱟᱹᱜ ᱠᱚ ᱯᱟᱨᱠᱚᱢ ᱠᱚ ᱩᱰᱩᱠ ᱠᱟᱛᱮᱫ ᱜᱤᱫᱽᱨᱟᱹ ᱠᱚ ᱡᱟᱹᱯᱤᱫ ᱠᱟᱛᱮᱫ ᱮᱱᱮᱡ ᱥᱮᱨᱮᱧ ᱦᱩᱭ ᱞᱮᱱᱟ ᱚᱱᱠᱟᱱᱟᱜ ᱠᱚᱢᱟ ᱱᱮᱛᱟᱨ ᱢᱟ ᱵᱟᱯᱮ ᱧᱮᱞ ᱟᱠᱟᱫᱼᱟ ᱦᱮᱸ ᱦᱚᱲ ᱵᱷᱚᱨᱥᱟ ᱨᱮᱜᱮ ᱟᱫᱚ ᱢᱟᱹᱭᱤᱠ ᱛᱮᱵᱚᱱ ᱮᱱᱮᱡ ᱥᱮᱨᱮᱧ ᱠᱟᱱᱟ ᱚᱱᱠᱟᱱᱟᱜ ᱠᱚ ᱮᱱᱮᱡ ᱥᱮᱨᱮᱧ ᱠᱟᱛᱮᱫ ᱱᱤᱛᱚᱜ ᱦᱚᱸ ᱚᱱᱟ ᱴᱤᱵᱷᱤ ᱠᱚᱨᱮ ᱜᱮ ᱵᱚᱱ ᱨᱟᱠᱟᱵ ᱠᱟᱜ ᱠᱷᱟᱱ ᱯᱷᱳᱱ ᱠᱚᱨᱮ ᱦᱚᱸᱵᱚᱱ ᱨᱟᱠᱟᱵ ᱠᱟᱜ ᱠᱷᱟᱱ ᱟᱹᱰᱤ ᱪᱮᱦᱨᱟ ᱟᱵᱚ ᱜᱮᱵᱚᱱ ᱧᱮᱞ ᱵᱟᱲᱟᱭᱟ ᱩᱱᱟᱹᱜ ᱦᱚᱸ ᱩᱛᱟᱹᱨ ᱜᱮ ᱠᱚᱲᱟ ᱜᱤᱫᱽᱨᱟᱹ ᱛᱩᱢᱫᱟᱜ ᱴᱟᱢᱟᱠ ᱨᱩ ᱠᱚᱢᱟ ᱯᱮ ᱦᱤᱲᱤᱧ ᱪᱟᱵᱟ ᱩᱛᱟᱹᱨ ᱠᱮᱜᱼᱟ ᱟᱨ ᱵᱟᱝ ᱵᱚᱸᱜᱟᱼᱵᱩᱨᱩ ᱦᱚᱸ ᱱᱟᱦᱟᱜ ᱚᱱᱟ ᱨᱮᱜᱮ ᱠᱚ ᱟᱹᱲᱤᱥ ᱪᱟᱵᱟᱭᱮᱱᱟ ᱚᱱᱟ ᱨᱮᱜᱮ ᱯᱟᱞᱮᱱᱚᱜ ᱥᱟᱶᱟᱭ ᱥᱤᱨ ᱦᱚᱸ ᱡᱚᱛᱚᱣᱟᱜ ᱱᱤᱛᱚᱜ ᱫᱚ ᱛᱟᱵᱚᱱ ᱠᱚᱢ ᱤᱫᱤᱭᱮᱱᱟ ᱮᱱᱮᱡ ᱥᱮᱨᱮᱧ ᱵᱟᱝ ᱛᱮᱜᱮ ᱟᱨ ᱪᱮᱫ ᱴᱤᱵᱷᱤ ᱢᱟᱵᱚᱱ ᱴᱤᱵᱷᱤᱭᱮᱫ ᱜᱮᱭᱟ ᱴᱤᱵᱷᱤ ᱨᱮᱢᱟ ᱵᱚᱱ ᱧᱮᱞᱚᱜ ᱠᱟᱱ ᱜᱮᱭᱟ ᱛᱩᱢᱫᱟᱜ ᱴᱟᱢᱟᱠ ᱜᱚᱜ ᱢᱟᱛᱚ ᱵᱟᱹᱱᱩᱜ ᱟᱱᱟᱝ ᱟᱫᱚ ᱱᱤᱛᱚᱝ ᱢᱟ ᱦᱟᱱᱮ ᱵᱚᱱ ᱰᱤᱡᱮᱭᱮᱜᱼᱟ ᱪᱮᱫ ᱮᱢ ᱢᱮᱱᱟ ᱢᱮᱱ ᱜᱮ ᱵᱟᱭ ᱜᱟᱱᱚᱜ ᱠᱟᱱ ᱫᱚ ᱟᱢᱮᱢ ᱢᱮᱱᱠᱷᱟᱱ ᱦᱳᱭ ᱟᱨ ᱪᱤᱠᱟᱹᱭᱟᱢ ᱚᱱᱠᱟ ᱢᱟ ᱚᱱᱠᱟ ᱜᱮ ᱪᱟᱞᱟᱜ ᱠᱟᱱᱟ ᱱᱮᱛᱟᱨ ᱠᱚᱲᱟ ᱫᱚᱞᱮ ᱜᱟᱹᱲᱭᱟᱹᱭᱮᱱᱟ ᱚᱱᱠᱟ ᱢᱮᱛᱟ ᱢᱟᱞᱮ ᱛᱩᱢᱫᱟᱜ ᱴᱟᱢᱟᱠ ᱢᱟᱞᱚᱴᱮᱱᱟ ᱠᱚᱲᱟ ᱠᱚᱦᱚᱸ ᱡᱚᱛᱚᱞᱮ ᱠᱟᱞᱚᱴ ᱮᱱᱟ ᱟᱨ ᱚᱸᱰᱮ ᱪᱮᱫ ᱮᱢ ᱢᱮᱱᱟ ᱟᱯᱱᱟᱨ ᱢᱟ

ᱴᱤᱵᱷᱤ ᱨᱮᱦᱚᱸ ᱵᱟᱹᱱᱩᱜ ᱛᱟᱵᱚᱱ ᱥᱮᱫᱟᱭ ᱮᱱᱮᱡ ᱥᱮᱨᱮᱧ ᱞᱮᱠᱟᱫᱚ ᱟᱨ ᱯᱷᱳᱱ ᱨᱮᱦᱚᱸ ᱵᱟᱹᱱᱩᱜ ᱛᱟᱵᱚᱱ ᱥᱮᱫᱟᱭ ᱨᱚᱲ ᱞᱟᱸᱫᱟ ᱞᱮᱠᱟ ᱫᱚ ᱥᱮᱫᱟᱭ ᱮᱱᱮᱡ ᱥᱮᱨᱮᱧ ᱞᱮᱠᱟᱫᱚ ᱟᱨ ᱪᱮᱫ ᱮᱢ ᱪᱤᱠᱟᱹᱭᱟ ᱟᱯᱱᱟᱨ ᱠᱟᱲᱢᱟᱲᱟᱣ ᱠᱟᱛᱮᱫ ᱦᱚᱸ ᱟᱨ ᱟᱹᱲᱤᱥ ᱠᱟᱛᱮᱫ ᱦᱚᱸ ᱡᱟᱦᱟᱸ ᱛᱤᱱᱟᱹᱜ ᱢᱮᱛᱟ ᱠᱚ ᱠᱟᱱ ᱜᱮᱭᱟ ᱤᱧᱤᱧ ᱢᱮᱛᱟ ᱯᱮ ᱠᱟᱱ ᱜᱮᱭᱟ ᱢᱟᱥᱮ ᱦᱟᱲᱟᱢ ᱦᱚᱲ ᱵᱩᱰᱷᱤ ᱮᱨᱟ ᱠᱚ ᱢᱮᱱᱟᱜ ᱟᱠᱟᱫ ᱵᱚᱱᱟ ᱟᱵᱚ ᱨᱮᱜᱮ ᱱᱚᱣᱟ ᱫᱚᱵᱚᱱ ᱛᱤᱸᱜᱩ ᱠᱮᱴᱮᱡ ᱦᱚᱴᱚ ᱠᱟᱜᱼᱟ ᱟᱨ ᱵᱟᱝ ᱵᱚ ᱵᱮᱨᱮᱫ ᱦᱚᱴᱚ ᱠᱟᱜᱼᱟ ᱟᱹᱰᱤ ᱨᱟᱹᱥᱠᱟᱹ ᱜᱮ ᱱᱚᱣᱟ ᱠᱚ ᱠᱚᱲᱟ ᱜᱤᱫᱽᱨᱟᱹ ᱠᱚ ᱡᱚᱛᱚ ᱜᱮ ᱛᱩᱢᱫᱟᱜ ᱴᱟᱢᱟᱠ ᱠᱚ ᱪᱮᱫ ᱦᱚᱴᱚ ᱟᱠᱚ ᱯᱮ ᱛᱚᱵᱮ ᱵᱟᱦᱟ ᱟᱨ ᱥᱚᱦᱚᱨᱟᱭ ᱫᱚᱯᱮ ᱵᱟᱝ ᱟᱜ ᱠᱟᱱ ᱜᱮᱭᱟ ᱮᱱ ᱨᱮᱦᱚᱸ ᱞᱟᱜᱟᱜ ᱠᱟᱱ ᱜᱮᱭᱟ ᱟᱵᱚ ᱯᱟᱛᱟ ᱨᱮᱦᱚᱸ ᱟᱨ ᱵᱟᱝ ᱥᱮᱸᱫᱽᱨᱟ ᱠᱚᱨᱮ ᱦᱚᱸ ᱟᱨ ᱵᱟᱝ ᱡᱚᱛᱚᱣᱟᱜ ᱨᱮᱜᱮ ᱟᱯᱮ ᱟᱹᱛᱩ ᱨᱮᱱ ᱦᱚᱲ ᱪᱮᱫ ᱞᱮᱱᱠᱷᱟᱱ ᱛᱤᱱᱟᱹᱜ ᱪᱮᱦᱨᱟ ᱜᱮ ᱡᱟᱦᱟᱸ ᱛᱤᱱ ᱨᱮᱜᱮᱢ ᱨᱩ ᱥᱟᱰᱮ ᱞᱮᱠᱷᱟᱱ ᱴᱚᱞᱟ ᱠᱚ ᱛᱤᱱᱟᱹᱜ ᱪᱮᱦᱨᱟ ᱵᱩᱡᱷᱟᱹᱜ ᱠᱟᱱᱟ ᱠᱷᱟᱹᱞᱤ ᱯᱷᱳᱱ ᱩᱭᱩᱝ ᱯᱷᱳᱱ ᱩᱭᱩᱝ ᱥᱩᱢᱩᱝ ᱠᱟᱛᱮᱫ ᱦᱚᱸ ᱵᱟᱭ ᱜᱟᱱᱚᱜᱼᱟ ᱱᱤᱡᱮ ᱛᱮᱦᱚᱸ ᱛᱚ ᱠᱟᱹᱢᱤ ᱫᱚ ᱦᱩᱭᱩᱜ ᱜᱮᱭᱟ ᱱᱤᱛᱚᱜ ᱫᱚ ᱯᱚᱨᱚᱵᱽ ᱪᱟᱞᱟᱜ ᱠᱟᱱ ᱟᱨ ᱵᱟᱝ ᱯᱩᱱᱟᱹᱭ ᱪᱟᱞᱟᱜ ᱠᱟᱱ ᱪᱮᱫ ᱦᱚᱸ ᱵᱷᱟᱛᱟᱝ ᱱᱟ ᱵᱷᱩᱛᱩᱝ ᱛᱩᱢᱫᱟᱜ ᱴᱟᱢᱟᱠ ᱥᱟᱰᱮ ᱜᱮ ᱵᱟᱢ ᱟᱸᱡᱚᱢᱟ ᱱᱮᱜ ᱮ ᱪᱮᱫ ᱟᱠᱟᱫ ᱦᱚᱲ ᱟᱨ ᱵᱟᱰᱟᱭ ᱟᱠᱟᱫ ᱦᱚᱲ ᱟᱨ ᱚᱱᱟ ᱨᱮᱭᱟᱜ ᱥᱤᱵᱤᱞ ᱟᱨ ᱥᱚᱲᱚᱢ ᱡᱚᱢ ᱧᱟᱢ ᱟᱠᱟᱫ ᱦᱚᱲ ᱩᱱᱠᱩ ᱦᱚᱸ ᱱᱤᱛᱚᱜ ᱫᱚᱯᱮ ᱵᱟᱝ ᱟᱜ ᱠᱟᱱᱟ ᱟᱹᱰᱤ ᱛᱮᱫ ᱜᱮᱯᱮ ᱜᱟᱹᱲᱭᱟᱹᱜ ᱠᱟᱱᱟ ᱟᱨ ᱪᱮᱫ ᱞᱮ ᱢᱮᱱᱟ ᱟᱞᱮ ᱫᱚ ᱟᱭᱳ ᱦᱚᱲ ᱩᱱᱟᱹᱜ ᱥᱤᱠᱷᱟᱹᱣ ᱜᱮᱞᱮ ᱵᱟᱲᱟᱭᱟ ᱵᱟᱠᱷᱟᱱ ᱟᱭᱳ ᱦᱚᱲ ᱠᱚᱦᱚᱸ ᱢᱮᱱᱟᱜ ᱟᱠᱟᱫ ᱞᱮᱜᱮᱭᱟ ᱟᱹᱭᱩᱨ ᱥᱮ ᱡᱩᱲᱟᱹᱣ ᱟᱨ ᱜᱚᱲᱚ ᱥᱚᱯᱚᱦᱚᱫ ᱫᱚ ᱟᱞᱮ ᱦᱚᱸ ᱢᱮᱱᱟᱜ ᱟᱠᱟᱫ ᱞᱮᱜᱮᱭᱟ ᱟᱫᱚ ᱱᱮᱜᱼᱮ ᱱᱤᱝᱠᱟᱹ ᱴᱤᱵᱷᱤ ᱠᱚᱜᱮ ᱵᱚᱱ ᱩᱭᱩᱝᱟ ᱯᱷᱳᱱ ᱠᱚᱜᱮ ᱵᱚᱱ ᱩᱭᱩᱝᱟ